ᱦᱮᱸ ᱤᱧ ᱢᱟᱛᱚ ᱜᱚᱱᱮᱛᱯᱩᱨ ᱠᱷᱚᱡ ᱤᱧ ᱢᱮᱱᱮᱛ ᱠᱟᱱ ᱢᱮᱱᱫᱤᱧ ᱪᱮᱫ ᱟᱢ ᱢᱟ ᱟᱭᱢᱟ ᱰᱷᱮᱨ ᱢᱚᱱᱦᱟᱹᱨᱤ ᱫᱚᱠᱟᱱ ᱢᱮᱱᱟᱜ ᱛᱟᱢᱟ ᱵᱟᱝ ᱟᱫᱚ ᱪᱮᱫ ᱠᱚ ᱟᱫᱚ ᱢᱮᱱᱟᱜᱼᱟ ᱡᱷᱩᱱᱠᱟᱹ ᱵᱟᱞᱟ ᱪᱩᱲᱤ ᱠᱤᱨᱤᱧ ᱪᱚᱧ ᱢᱮᱱᱮᱛ ᱠᱟᱱ ᱛᱤᱱᱟᱹᱜ ᱟᱫᱚᱢ ᱫᱟᱢᱟᱜ ᱠᱟᱱᱟ ᱟᱫᱚ ᱞᱟᱦᱟ ᱨᱮᱪᱚ ᱫᱟᱢ ᱫᱚ ᱞᱟᱹᱭᱟᱹᱧ ᱢᱮ ᱯᱟᱭᱥᱟ ᱠᱩᱲᱤ ᱦᱚᱸᱧ ᱥᱚᱴ ᱧᱚᱜ ᱜᱮᱭᱟ ᱪᱟᱞᱟᱜ ᱠᱟᱹᱱᱟᱹᱧ ᱛᱟᱞᱚᱦᱮ ᱦᱮᱸ ᱦᱮᱸ ᱟᱫᱚ ᱟᱨᱦᱚᱸ ᱪᱮᱫ ᱠᱚ ᱱᱚᱛᱩᱱ ᱱᱚᱛᱩᱱ ᱰᱤᱡᱟᱭᱤᱱ ᱪᱩᱲᱤ ᱢᱮᱱᱟᱜᱼᱟ ᱟᱨᱦᱚᱸ ᱚᱱᱟ ᱠᱷᱚᱡ ᱢᱚᱡᱽ ᱪᱩᱲᱤ ᱢᱮᱱᱟᱜᱼᱟ ᱪᱮᱫ ᱞᱮᱠᱟᱱ ᱪᱩᱲᱤ ᱢᱮᱱᱟᱜᱼᱟ ᱤᱧ ᱢᱟ ᱧᱩᱛᱩᱢ ᱦᱚᱸ ᱵᱟᱹᱧ ᱵᱟᱲᱟᱭ ᱪᱮᱫ ᱠᱟᱱ ᱪᱮᱫ ᱠᱚ ᱰᱤᱡᱟᱭᱤᱱ ᱪᱩᱲᱤ ᱯᱮᱠᱮᱴ ᱨᱮᱠᱚ ᱯᱮᱠᱮᱴ ᱨᱮᱠᱚ ᱚᱞ ᱠᱟᱜ ᱜᱮᱪᱚ ᱯᱮᱠᱮᱴ ᱨᱮᱫᱚ ᱵᱟᱠᱚ ᱚᱞ ᱠᱟᱜᱼᱟ ᱚᱸᱰᱮ

ᱤᱧᱤᱧ ᱢᱮᱱᱫᱟ ᱜᱟᱛᱮ ᱠᱩᱲᱤᱭᱟᱜ ᱫᱚᱠᱟᱱ ᱢᱮᱱᱟᱜ ᱛᱟᱭᱟ ᱢᱚᱱᱤᱦᱟᱹᱨᱤᱭ ᱫᱚᱠᱟᱱ ᱠᱟᱫᱟ ᱪᱩᱲᱤ ᱢᱟᱞᱟ ᱠᱚ ᱯᱟᱛᱟ ᱛᱤᱭᱟᱹᱜ ᱠᱟᱱᱟ ᱪᱟᱞᱟᱜ ᱠᱩᱞᱤᱭᱤᱭᱟᱹᱧ ᱥᱮ ᱪᱮᱫ ᱠᱚᱭ ᱫᱚᱠᱟᱱ ᱠᱟᱜᱼᱟ ᱵᱟᱭ ᱫᱚᱠᱟᱱ ᱠᱟᱜᱼᱟ ᱚᱱᱟ ᱛᱮᱜᱮᱧ ᱯᱷᱳᱱ ᱠᱮᱫᱟ ᱵᱚᱞᱮ